ᱚᱲᱟᱜ ᱨᱮ ᱛᱟᱦᱮᱸ ᱠᱟᱛᱮᱫ ᱤᱧᱫᱚ ᱱᱚᱝᱠᱟ ᱞᱮᱠᱟᱛᱮ ᱨᱟᱹᱥᱠᱟᱹᱧ ᱟᱴᱠᱟᱨᱟ ᱫᱤᱱ ᱫᱤᱱ ᱦᱤᱞᱳᱜ ᱠᱟᱹᱢᱤ ᱠᱟᱹᱥᱱᱤ ᱠᱟᱹᱢᱤᱼᱠᱟᱹᱥᱱᱤ ᱨᱮ ᱡᱚᱯᱲᱟᱣ ᱠᱟᱛᱮᱫ ᱱᱟᱱᱟ ᱨᱚᱠᱚᱢᱟᱜ ᱥᱮᱨᱮᱧ ᱫᱩᱨᱟᱹᱝ ᱠᱚ ᱥᱟᱶᱛᱮ ᱨᱟᱹᱥᱠᱟᱹᱨᱤᱧ ᱛᱟᱦᱮᱱᱟ ᱛᱚᱵᱮ ᱵᱟᱲᱟᱭᱚᱜ ᱠᱟᱱᱟ ᱡᱮ ᱮᱠᱟᱞ ᱠᱟᱹᱢᱤ ᱠᱟᱛᱮᱫ ᱦᱚᱸ ᱦᱚᱲᱢᱚ ᱡᱤᱣᱤ ᱨᱮ ᱨᱟᱹᱥᱠᱟᱹ ᱫᱚ ᱵᱟᱝ ᱵᱩᱡᱷᱟᱹᱜᱼᱟ ᱥᱟᱶᱛᱮ ᱥᱮᱨᱮᱧ ᱫᱩᱨᱟᱹᱝ ᱡᱮᱢᱚᱱ ᱟᱥᱟᱲ ᱵᱚᱸᱜᱟ ᱪᱟᱥ ᱠᱟᱹᱢᱤ ᱡᱚᱠᱷᱟᱱ ᱦᱩᱲᱩ ᱨᱚᱦᱚᱭ ᱥᱮᱨᱮᱧ ᱦᱩᱲᱩ ᱦᱮᱲᱦᱮᱫ ᱥᱮᱨᱮᱧ ᱡᱟᱦᱟᱸ ᱫᱚ ᱚᱱᱠᱟᱜᱮ ᱟᱭᱢᱟ ᱞᱮᱠᱟᱱᱟᱜ ᱠᱟᱹᱢᱤ ᱠᱟᱹᱥᱱᱤᱨᱮ ᱡᱚᱲᱟᱣ ᱟᱠᱟᱱ ᱥᱮᱨᱮᱧ ᱠᱚ ᱛᱟᱞᱟᱛᱮ ᱦᱚᱲᱢᱚ ᱡᱤᱣᱤᱨᱮ ᱨᱟᱹᱥᱠᱟᱹᱭ ᱟᱹᱜᱩᱭᱟ ᱢᱮᱱᱛᱮ ᱤᱧᱤᱧ ᱵᱩᱡᱷᱟᱹᱣ ᱫᱟᱲᱮᱭᱟᱜ ᱠᱟᱱᱟ